ᱦᱳᱭ ᱚᱛ ᱵᱟᱵᱚᱛ ᱟᱨᱦᱚᱸ ᱜᱷᱟᱨᱚᱸᱡᱽ ᱵᱟᱵᱚᱛ ᱚᱱᱟ ᱠᱚ ᱫᱟᱯᱨᱟᱢ ᱦᱩᱭ ᱟᱠᱟᱱᱟ ᱟᱹᱞᱤᱧ ᱥᱟᱶ ᱦᱚᱸ ᱟᱫᱚ ᱟᱵᱚ ᱢᱟᱱᱣᱟ ᱡᱟᱦᱟᱸ ᱟᱹᱫᱤᱢ ᱥᱟᱶᱛᱟ ᱠᱷᱮᱨᱣᱟᱲ ᱥᱟᱶᱛᱟ ᱦᱤᱥᱟᱹᱵᱽ ᱛᱮ ᱟᱵᱚ ᱫᱚ ᱡᱷᱚᱛᱚ ᱠᱷᱚᱱ ᱢᱟᱲᱟᱝ ᱨᱮᱫᱚ ᱢᱟᱺᱡᱷᱤ ᱴᱷᱮᱱ ᱵᱚᱱ ᱥᱮᱱᱚᱜᱼᱟ ᱚᱸᱰᱮ ᱵᱚᱱ ᱛᱩᱞᱟᱹ ᱢᱟᱢᱞᱟᱭᱟ ᱤᱱᱟᱹ ᱛᱟᱭᱱᱚᱢ ᱵᱟᱭ ᱜᱟᱱᱚᱜ ᱠᱷᱟᱱ ᱫᱚ ᱫᱮᱥ ᱢᱟᱺᱡᱷᱤ ᱵᱚᱱ ᱡᱟᱣᱨᱟ ᱠᱚᱣᱟ ᱚᱱᱟ ᱨᱮᱵᱚᱱ ᱛᱩᱞᱟᱹ ᱢᱟᱢᱞᱟᱭᱟ ᱟᱨᱦᱚᱸ ᱤᱱᱟᱹ ᱵᱟᱭ ᱜᱟᱱᱚᱜ ᱠᱷᱟᱱ ᱟᱨᱦᱚᱸ ᱯᱟᱨᱜᱟᱱᱟ ᱵᱤᱪᱟᱹᱨ ᱠᱚ ᱢᱮᱱᱟᱜᱼᱟ ᱚᱱᱟᱨᱮ ᱵᱟᱭ ᱜᱟᱱᱚᱜᱼᱟ ᱮᱱᱠᱷᱟᱱ ᱫᱚ ᱟᱨᱦᱚᱸ ᱞᱟᱦᱟ ᱥᱮᱫ ᱵᱚᱱ ᱥᱮᱱ ᱤᱫᱤᱜᱼᱟ ᱟᱵᱚ ᱫᱚ ᱡᱷᱚᱛᱚᱠᱷᱚᱱ ᱥᱮᱬᱟ ᱡᱤᱱᱤᱥ ᱫᱚ ᱟᱵᱚᱣᱟᱜ ᱢᱟᱱᱣᱟ ᱨᱮᱫᱚ ᱟᱵᱚ ᱥᱟᱶᱛᱟ ᱨᱮᱜᱮ ᱡᱷᱚᱛᱚ ᱡᱷᱚᱛᱚ ᱡᱤᱱᱤᱥ ᱵᱚᱱ ᱞᱟᱹᱭᱟ